ᱥᱟᱱᱛᱟᱲ ᱯᱟᱹᱨᱥᱤ ᱨᱮᱱ ᱦᱚᱲ ᱠᱚᱫᱚ ᱮᱴᱟᱜ ᱯᱟᱹᱨᱥᱤ ᱨᱮᱱ ᱦᱚᱲ ᱠᱚ ᱥᱟᱶ ᱢᱚᱡᱽ ᱜᱮ ᱱᱟᱯᱟᱭ ᱛᱮ ᱢᱮᱥᱟ ᱠᱟᱛᱮᱫ ᱩᱱᱠᱩᱣᱟᱜ ᱟᱲᱟᱝ ᱨᱚᱲ ᱟᱛᱮ ᱡᱚᱛᱚᱠᱤᱪᱷᱩ ᱟᱹᱰᱤ ᱨᱟᱹᱥᱠᱟᱹ ᱛᱮ ᱮᱢᱮᱢ ᱪᱟᱯᱟᱞ ᱫᱟᱲᱮᱣᱟᱠᱚ ᱢᱮᱱᱠᱷᱟᱱ ᱟᱵᱚ ᱥᱟᱱᱛᱟᱲ ᱠᱚᱣᱟᱜ ᱨᱚᱲ ᱮᱴᱟᱜ ᱯᱟᱹᱨᱥᱤ ᱨᱮᱱ ᱦᱚᱲᱫᱚ ᱮᱠᱟᱞ ᱛᱮᱜᱮ ᱨᱚᱲ ᱛᱮᱫᱚ ᱵᱟᱠᱚ ᱥᱟᱞᱟ ᱜᱚᱴᱟ ᱫᱟᱲᱮᱭᱟᱜᱼᱟ ᱪᱮᱫᱟᱜ ᱥᱮ ᱟᱵᱚᱣᱟᱜ ᱟᱲᱟᱝ ᱫᱚ ᱥᱮ ᱟᱵᱚᱣᱟᱜ ᱨᱚᱲ ᱫᱚ ᱥᱟᱱᱛᱟᱲ ᱨᱚᱲ ᱫᱚ ᱟᱹᱰᱤ ᱟᱸᱴ ᱜᱮ ᱮᱦᱮᱢ ᱢᱮᱱᱟᱜᱼᱟ ᱪᱮᱫᱟᱜ ᱥᱮ ᱮᱴᱟᱜ ᱡᱟᱹᱛᱤ ᱨᱮᱱ ᱦᱚᱲᱫᱚ ᱚᱱᱟ ᱨᱚᱲ ᱨᱮᱱᱟᱝ ᱟᱹᱲᱟᱹ ᱜᱮ ᱩᱪᱪᱟᱨᱚᱱ ᱜᱮ ᱩᱪᱪᱟᱨᱚᱱ ᱵᱟᱠᱚ ᱫᱟᱲᱮᱭᱟᱜᱼᱟ ᱚᱱᱟᱛᱮ ᱩᱱᱠᱩᱫᱚ ᱵᱟᱠᱚ ᱨᱚᱲ ᱫᱟᱲᱮᱭᱟᱜᱼᱟ ᱛᱟᱨᱯᱚᱨ ᱟᱵᱚ ᱥᱟᱱᱛᱟᱲ ᱨᱮᱱᱟᱜ ᱫᱚ ᱡᱩᱫᱤ ᱢᱤᱫᱴᱮᱱ ᱵᱚᱱ ᱧᱮᱞᱟ ᱡᱮ ᱫᱩᱲᱩᱵ ᱛᱤᱸᱜᱩ ᱵᱩᱨᱩᱢ ᱮᱰᱷᱦᱮ ᱱᱚᱝᱠᱟ ᱠᱟᱛᱮᱫ ᱵᱤᱵᱷᱤᱱᱱᱚ ᱨᱚᱠᱚᱢ ᱵᱚᱱ ᱞᱟᱭ ᱫᱟᱲᱮᱭᱟᱜᱼᱟ ᱟᱨ ᱫᱤᱠᱩ ᱫᱚ ᱥᱮ ᱮᱴᱟᱜ ᱯᱟᱹᱨᱥᱤ ᱛᱮᱫᱚ ᱚᱱᱠᱟ ᱫᱚ ᱵᱟᱝ ᱦᱩᱭᱩᱜᱼᱟ ᱵᱚᱥᱳ ᱵᱚᱥᱟ ᱮᱭᱨᱚᱠᱚᱢ ᱢᱤᱫᱨᱚᱠᱚᱢ ᱜᱤ ᱞᱟᱹᱭ ᱜᱟᱱᱚᱜᱼᱟ ᱩᱱᱠᱩᱣᱟᱜ ᱫᱚ ᱟᱨ ᱫᱟᱞ ᱛᱷᱟᱯᱟ ᱚᱱᱟ ᱠᱚᱦᱚᱸ ᱟᱵᱚ ᱥᱟᱱᱛᱟᱲ ᱛᱮᱫᱚ ᱟᱭᱢᱟ ᱨᱚᱠᱚᱢ ᱞᱟᱹᱭ ᱜᱟᱱᱚᱜᱼᱟ ᱡᱩᱫᱟᱹ ᱡᱩᱫᱟᱹ ᱢᱤᱫᱴᱮᱱ ᱢᱮᱱ ᱜᱟᱱᱚᱜᱼᱟ ᱢᱮᱱᱠᱷᱟᱱ ᱫᱤᱠᱩ ᱥᱮ ᱮᱴᱟᱜ ᱯᱟᱹᱨᱥᱤ ᱨᱮᱱᱟᱝ ᱫᱚ ᱦᱚᱸ ᱫᱟᱞ ᱫᱚ ᱮᱠᱫᱚᱢ ᱥᱚᱡᱷᱮ ᱢᱟᱨᱜᱮ ᱟᱨ ᱵᱟᱹᱲᱛᱤ ᱠᱟᱛᱮᱫ ᱫᱚ ᱪᱮᱫ ᱜᱮ ᱵᱟᱝ ᱚᱱᱠᱟ ᱠᱟᱛᱮᱫ ᱧᱮᱞ ᱜᱟᱱᱚᱜᱼᱟ ᱟᱵᱚᱣᱟᱜ ᱥᱟᱱᱛᱟᱲ ᱯᱟᱹᱨᱥᱤ ᱨᱮᱱ ᱦᱚᱲ ᱠᱚᱫᱚ ᱮᱴᱟᱜ ᱠᱚ ᱥᱟᱶ ᱫᱚ ᱟᱹᱰᱤ ᱩᱥᱟᱹᱨᱟ ᱜᱮᱠᱚ ᱪᱮᱫ ᱜᱚᱫ ᱛᱟᱠᱚᱣᱟ ᱟᱨ ᱩᱱᱠᱩ ᱫᱚ ᱟᱵᱚᱣᱟᱜ ᱱᱤᱭᱟᱹ ᱟᱲᱟᱝ ᱫᱚ ᱥᱮ ᱟᱵᱚᱣᱟᱜ ᱠᱟᱞᱪᱟᱨ ᱪᱮᱫ ᱛᱮᱫᱚ ᱟᱹᱰᱤ ᱜᱟᱱ ᱜᱮ ᱥᱳᱢᱳᱭᱮ ᱦᱟᱛᱟᱣᱟ ᱮᱱ ᱨᱮᱦᱚᱸ ᱩᱱᱠᱩ ᱫᱚ ᱵᱟᱠᱚ ᱪᱤᱫ ᱫᱟᱲᱮᱭᱟᱜ ᱠᱟᱱᱟ ᱛᱳ ᱚᱱᱟ ᱛᱮ ᱧᱮᱞ ᱜᱟᱱᱚᱜᱼᱟ ᱡᱮ ᱥᱟᱱᱛᱟᱲ ᱠᱚᱫᱚ ᱟᱹᱰᱤ ᱟᱸᱴ ᱜᱮ ᱥᱚᱫᱚᱨ ᱥᱟᱢᱟᱝ ᱨᱮᱜᱮ ᱢᱮᱥᱟ ᱠᱟᱛᱮᱫ ᱵᱚᱱ ᱛᱟᱦᱮᱸ ᱫᱟᱲᱮᱭᱟᱜ ᱠᱟᱱᱟ ᱟᱨ ᱩᱱᱠᱩᱫᱚ ᱵᱟᱠᱚ ᱛᱟᱦᱮᱸ ᱫᱟᱲᱮᱭᱟᱜ ᱠᱟᱱᱟ